ᱤᱧ ᱡᱩᱫᱤ ᱮᱴᱟᱜ ᱫᱤᱥᱚᱢ ᱫᱟᱬᱟᱱ ᱨᱮᱭᱟᱜ ᱫᱟᱣ ᱤᱧ ᱧᱟᱢᱟ ᱚᱱᱟ ᱫᱚ ᱵᱟᱝᱞᱟᱫᱮᱥ ᱪᱮᱫᱟᱜ ᱥᱮ ᱚᱱᱟ ᱫᱤᱥᱚᱢ ᱨᱮᱭᱟᱜ ᱦᱚᱭ ᱦᱤᱸᱥᱤᱫ ᱟᱨ ᱥᱟᱹᱨᱤᱭᱟᱹᱲ ᱠᱚ ᱚᱠᱟ ᱞᱮᱠᱟᱱᱟ ᱚᱱᱟ ᱟᱹᱭᱠᱟᱹᱣ ᱟᱨ ᱵᱩᱡᱷᱟᱹᱣ ᱧᱟᱢ ᱟᱨ ᱚᱸᱰᱮᱱ ᱦᱚᱲ ᱠᱚ ᱥᱟᱶ ᱨᱚᱯᱚᱲ ᱞᱟᱹᱜᱤᱫ ᱟᱨ ᱚᱸᱰᱮᱱ ᱥᱟᱱᱛᱟᱲ ᱦᱚᱲ ᱠᱚ ᱚᱠᱟ ᱞᱮᱠᱟ ᱠᱟᱛᱮᱫ ᱡᱤᱭᱚᱱ ᱠᱚ ᱠᱷᱟᱸᱰᱟᱣᱮᱫᱟ ᱟᱨ ᱚᱸᱰᱮᱱᱟᱜ ᱞᱟᱭ ᱞᱟᱠᱪᱟᱨ ᱟᱹᱨᱤᱪᱟᱹᱞᱤ ᱠᱚ ᱵᱟᱰᱟᱭ ᱞᱟᱹᱜᱤᱫᱛᱮ